ᱟᱪᱪᱷᱟ ᱟᱯᱮ ᱯᱩᱨᱩᱞᱤᱭᱟᱹ ᱦᱚᱱᱚᱛᱨᱮ ᱟᱯᱮ ᱴᱚᱴᱷᱟ ᱠᱚᱨᱮ ᱚᱠᱟ ᱚᱠᱛᱚ ᱚᱠᱟ ᱚᱠᱟ ᱥᱚᱵᱽᱡᱤᱯᱮ ᱨᱚᱦᱚᱭᱟ ᱚᱱᱟᱠᱚ ᱠᱟᱹᱴᱤᱡ ᱞᱟᱹᱭ ᱛᱟᱵᱚᱱ ᱢᱮ ᱟᱨ ᱚᱠᱟ ᱞᱮᱠᱟ ᱦᱩᱭᱩᱜ ᱜᱮᱭᱟ ᱚᱱᱟᱦᱚᱸ ᱠᱟᱹᱴᱤᱡ ᱞᱟᱹᱭᱠᱟᱜ ᱢᱮ ᱟᱞᱮ ᱱᱚᱣᱟ ᱯᱩᱨᱩᱞᱤᱭᱟ ᱦᱚᱱᱚᱛᱨᱮ ᱟᱡᱚᱫᱤᱭᱟᱹ ᱵᱩᱨᱩ ᱴᱚᱴᱷᱟ ᱠᱚᱨᱮ ᱫᱚ ᱞᱟᱦᱟᱛᱮ ᱡᱚᱥᱴᱤ ᱵᱚᱸᱜᱟ ᱫᱚ ᱡᱚᱱᱰᱨᱟᱞᱮ ᱮᱨᱟ ᱡᱚᱱᱰᱨᱟ ᱮᱨ ᱞᱮᱠᱷᱟᱱ ᱚᱱᱟ ᱯᱚᱨᱮ ᱯᱚᱨᱮᱜᱮ ᱦᱩᱲᱩ ᱟᱯᱷᱚᱨᱛᱮ ᱵᱚᱨᱥᱟᱨᱮ ᱦᱩᱲᱩᱞᱮ ᱨᱚᱦᱚᱭᱟ ᱡᱟᱦᱟᱸ ᱛᱤᱱᱟᱹᱜ ᱜᱮ ᱜᱟᱰᱟ ᱡᱷᱚᱨᱱᱟ ᱦᱮᱱᱟᱜ ᱚᱱᱟ ᱠᱚᱨᱮ ᱵᱟᱫᱽ ᱦᱩᱲᱩ ᱵᱟᱫᱽ ᱠᱚᱨᱮ ᱫᱚ ᱵᱟᱫᱽ ᱦᱩᱲᱩ ᱵᱟᱭᱟᱲ ᱠᱚᱨᱮ ᱫᱚ ᱵᱟᱭᱟᱲ ᱦᱩᱲᱩ ᱟᱨ ᱜᱷᱩᱴᱩ ᱠᱚᱨᱮ ᱥᱮ ᱴᱟᱺᱰᱤ ᱠᱚᱨᱮ ᱫᱚ ᱨᱟᱦᱮᱲ ᱨᱟᱢᱲᱟᱞᱮ ᱮᱨ ᱜᱮᱭᱟ ᱰᱟᱹᱞ ᱞᱟᱹᱜᱤᱫᱛᱮ ᱦᱮᱸ ᱛᱚ ᱨᱟᱦᱮᱲ ᱨᱟᱢᱲᱟ ᱮᱨ ᱦᱩᱭᱩᱜ ᱜᱮᱭᱟ ᱡᱚᱱᱰᱨᱟ ᱠᱚ ᱮᱨ ᱪᱟᱵᱟ ᱨᱟᱦᱮᱲ ᱨᱟᱢᱲᱟᱠᱚ ᱮᱨ ᱥᱟᱹᱛ ᱠᱟᱛᱮᱫ ᱦᱩᱲᱩ ᱨᱚᱦᱚᱭ ᱦᱚᱸ ᱵᱚᱨᱥᱟ ᱥᱚᱢᱚᱭ ᱨᱚᱦᱚᱭ ᱥᱟᱹᱛ ᱵᱟᱲᱟ ᱠᱮᱫᱜᱮ ᱞᱮ ᱤᱱᱟᱹ ᱵᱟᱫᱮᱫᱚ ᱵᱤᱞᱟᱹᱛᱤ ᱵᱮᱸᱜᱟᱲ ᱦᱚᱸᱞᱮ ᱪᱟᱥ ᱜᱮᱭᱟ ᱰᱟᱸᱜᱟ ᱰᱟᱸᱜᱟ ᱡᱟᱭᱜᱟ ᱠᱚᱨᱮᱫᱚ ᱵᱤᱞᱟᱹᱛᱤ ᱫᱚ ᱯᱮ ᱯᱟᱴᱤᱞᱮ ᱨᱚᱦᱚᱭᱟ ᱢᱤᱫ ᱫᱷᱟᱣᱫᱚ ᱵᱷᱟᱫᱚᱨ ᱨᱮ ᱚᱱᱟᱫᱚ ᱠᱷᱩᱵᱤᱼᱦᱟᱜ ᱟᱸᱜᱷᱟᱲ ᱯᱩᱥ ᱩᱰᱩᱠᱚᱜᱼᱟ ᱟᱨ ᱢᱤᱫ ᱫᱷᱟᱣ ᱟᱸᱜᱷᱟᱲ ᱯᱩᱥᱞᱮ ᱨᱚᱦᱚᱭᱟ ᱚᱱᱟᱫᱚ ᱪᱟᱹᱛ ᱵᱟᱹᱭᱥᱟᱹᱠ ᱩᱰᱩᱠᱚᱜᱼᱟ ᱟᱨ ᱢᱤᱫᱴᱟᱝ ᱫᱚ ᱵᱚᱨᱥᱟ ᱨᱮᱞᱮ ᱨᱚᱦᱚᱭᱟ ᱛᱚ ᱚᱱᱠᱟᱜᱮ ᱯᱮ ᱫᱷᱟᱣ ᱵᱤᱞᱟᱹᱛᱤ ᱠᱚᱫᱚᱞᱮ ᱨᱚᱦᱚᱭ ᱵᱟᱲᱟᱭ ᱜᱮᱭᱟ ᱟᱨ ᱵᱟᱹᱫᱽ ᱵᱟᱹᱭᱦᱟᱹᱲ ᱠᱚᱨᱮᱦᱚᱸ ᱦᱩᱲᱩᱞᱮ ᱤᱨ ᱯᱚᱨᱮᱫᱚ ᱛᱩᱲᱤ ᱮᱨ ᱠᱚᱨᱮᱫᱚ ᱛᱩᱲᱤᱞᱮ ᱮᱨᱟ ᱫᱟᱜ ᱟᱥᱨᱚᱭ ᱛᱟᱦᱮᱱᱟ ᱚᱱᱟ ᱠᱚᱨᱮᱫᱚ ᱟᱵᱟᱨ ᱢᱤᱫ ᱫᱷᱟᱣ ᱦᱩᱲᱩᱞᱮ ᱨᱚᱦᱚᱭᱟ ᱚᱱᱟᱫᱚ ᱢᱟᱜ ᱯᱷᱟᱹᱜᱩᱱ ᱵᱚᱸᱜᱟ ᱚᱱᱟᱫᱚ ᱡᱟᱦᱟᱸ ᱠᱚᱨᱮᱫᱚ ᱫᱟᱜ ᱡᱷᱚᱨᱱᱟ ᱦᱮᱱᱟᱜᱼᱟ ᱵᱷᱟᱹᱜᱮ ᱴᱷᱤᱠ ᱚᱱᱟ ᱠᱚᱨᱮᱞᱮ ᱨᱚᱦᱚᱭᱟ ᱟᱨ ᱵᱟᱹᱠᱤ ᱚᱱᱟ ᱟᱥᱮ ᱯᱟᱥᱮ ᱵᱟᱹᱫᱽᱠᱚ ᱛᱟᱦᱮᱱᱟ ᱚᱱᱟᱠᱚᱨᱮ ᱵᱤᱞᱟᱹᱛᱤ ᱵᱮᱸᱜᱟᱲ ᱦᱚᱸᱞᱮ ᱨᱚᱦᱚᱭ ᱜᱮᱭᱟ ᱱᱚᱣᱟ ᱥᱤᱛᱩᱝ ᱨᱮᱱᱟᱜ ᱪᱟᱥ ᱫᱚ ᱤᱱᱟᱹ ᱠᱚᱜᱮ ᱱᱚᱣᱟᱜᱮ ᱤᱧᱟᱹᱜ ᱢᱮᱱᱫᱚ